ᱱᱚᱣᱟ ᱯᱟᱹᱨᱥᱤ ᱨᱮ ᱤᱧᱟᱹᱜ ᱜᱚᱲᱚ ᱫᱚ ᱟᱹᱰᱤᱜᱮ ᱦᱮᱱᱟᱜᱼᱟ ᱟᱨ ᱱᱚᱝᱠᱟᱜᱮ ᱜᱚᱲᱚᱨᱤᱧ ᱛᱟᱦᱮᱱᱟ ᱡᱮᱢᱚᱱ ᱡᱮᱢᱚᱱ ᱱᱚᱣᱟ ᱯᱟᱹᱨᱥᱤ ᱯᱟᱹᱨᱥᱤ ᱯᱟᱥᱱᱟᱣ ᱞᱟᱹᱜᱤᱫᱼᱛᱮ ᱡᱟᱭᱜᱟ ᱡᱟᱭᱜᱟᱞᱮ ᱥᱠᱩᱞ ᱠᱚᱞᱮᱡᱽ ᱚᱱᱟ ᱠᱚᱨᱮᱞᱮ ᱯᱟᱲᱦᱟᱣ ᱪᱟᱞᱟᱜ ᱠᱟᱱᱟ ᱟᱨᱞᱮ ᱯᱟᱲᱦᱟᱣᱮᱫ ᱠᱚᱣᱟ ᱚᱱᱠᱟᱜᱮ ᱟᱨ ᱱᱚᱣᱟ ᱟᱵᱚ ᱫᱚ ᱥᱟᱱᱛᱟᱲ ᱠᱟᱱᱟᱵᱚᱱ ᱮᱱᱠᱷᱟᱱ ᱟᱵᱚᱣᱟᱜ ᱯᱟᱹᱨᱥᱤ ᱞᱮᱠᱟᱛᱮ ᱵᱚᱱ ᱯᱟᱲᱦᱟᱜᱼᱟ ᱮᱱᱠᱷᱟᱱ ᱚᱱᱟ ᱵᱟᱠᱷᱨᱟᱛᱮ ᱜᱳᱴᱟ ᱥᱠᱩᱞ ᱠᱚᱞᱮᱡᱽ ᱯᱟᱹᱴᱷᱩᱣᱟᱹ ᱠᱚᱞᱮ ᱞᱟᱹᱭᱮᱫ ᱠᱟᱱᱟ ᱟᱨ ᱠᱚᱢ ᱥᱮ ᱠᱚᱢ ᱥᱚ ᱨᱮ ᱯᱷᱤᱯᱴᱤ ᱯᱟᱨᱥᱮᱱᱴ ᱫᱚᱠᱚ ᱪᱮᱫ ᱟᱠᱟᱫ ᱜᱮᱭᱟ ᱟᱨ ᱪᱮᱫ ᱦᱚᱪᱚ ᱠᱚᱣᱟᱞᱮ

ᱩᱭᱦᱟᱹᱨ ᱛᱟᱞᱮ ᱪᱮ ᱟᱨᱚ ᱟᱨᱚ ᱫᱤᱥᱚᱢ ᱫᱤᱥᱚᱢ ᱞᱮ ᱯᱟᱥᱱᱟᱣ ᱫᱟᱲᱮᱭᱟᱜ ᱢᱟ ᱟᱨ ᱚᱲᱟᱜ ᱚᱲᱟᱜ ᱞᱮ ᱡᱟᱜᱨᱩᱠ ᱫᱟᱲᱮᱭᱟᱠᱚᱢᱟ ᱡᱮ ᱱᱚᱣᱟ ᱱᱚᱣᱟ ᱯᱟᱹᱨᱥᱤ ᱫᱚ ᱟᱵᱚᱣᱟᱜ ᱩᱯᱨᱩᱢ ᱠᱟᱱᱟ ᱟᱵᱚᱣᱟᱜ ᱢᱮᱸᱫ ᱠᱟᱱᱟ ᱟᱨ ᱡᱩᱫᱤ ᱱᱚᱣᱟ ᱩᱯᱨᱩᱢ ᱱᱚᱣᱟ ᱢᱮᱸᱫ ᱵᱟᱝᱵᱚᱱ ᱩᱨᱩᱢ ᱫᱟᱲᱮᱭᱟᱜ ᱠᱷᱟᱱ ᱫᱚ ᱩᱯᱨᱩᱢ ᱵᱟᱵᱚᱱ ᱧᱟᱢ ᱠᱮᱭᱟ ᱚᱱᱟᱛᱮ ᱟᱵᱚ ᱩᱯᱨᱩᱢ ᱞᱟᱹᱜᱤᱫ ᱫᱚ ᱯᱟᱹᱨᱥᱤ ᱫᱚ ᱟᱹᱰᱤᱜᱮ ᱵᱟᱲᱟᱭ ᱞᱟᱹᱠᱛᱤ ᱠᱟᱱᱟ ᱟᱨ ᱤᱧᱟᱹᱜ ᱦᱚᱸ ᱚᱱᱟᱨᱮ ᱜᱚᱲᱚ ᱥᱚᱯᱚᱦᱚᱫ ᱫᱚ ᱢᱮᱱᱟᱜ ᱜᱮᱭᱟ ᱤᱧᱦᱚᱸ ᱚᱱᱠᱟᱜᱮ ᱚᱥᱩᱵᱤᱫᱷᱟ ᱱᱚᱣᱟᱨᱮ ᱜᱚᱲᱚ ᱢᱤᱱᱟᱹᱧᱟ ᱯᱟᱥᱱᱟᱣ ᱞᱟᱹᱜᱤᱫᱛᱮ ᱟᱨ ᱟᱨ ᱯᱟᱥᱱᱟᱣ ᱜᱮ ᱡᱚᱛᱚ ᱠᱚᱜᱮ ᱪᱮᱥᱴᱟᱭᱟ ᱪᱮᱫ ᱨᱮᱭᱟᱜ ᱱᱚᱣᱟ ᱞᱟᱹᱜᱤᱫ ᱛᱮ ᱟᱵᱚ ᱠᱚ ᱢᱤᱫᱚᱜ ᱦᱩᱭᱩᱜᱼᱟ ᱛᱚᱵᱮᱭᱮᱱᱟᱝ ᱜᱮ ᱱᱚᱣᱟ ᱠᱚᱫᱚ ᱠᱚ ᱫᱟᱲᱮᱭᱟᱜᱼᱟ ᱟᱨ ᱵᱟᱝᱠᱷᱟᱱ ᱫᱚ ᱵᱟᱝᱵᱚᱱ ᱫᱟᱲᱮᱭᱟᱜᱼᱟ ᱵᱟᱝᱵᱚᱱ ᱢᱤᱫ ᱞᱮᱱᱠᱷᱟᱱ ᱫᱚ ᱚᱱᱟᱛᱮ ᱢᱤᱫᱚᱜ ᱦᱚᱸ ᱟᱹᱰᱤᱜᱮ ᱞᱟᱹᱠᱛᱤ ᱜᱮᱭᱟ